ᱦᱮᱸ ᱛᱤᱦᱤᱧ ᱜᱟᱯᱟ ᱠᱚᱢᱯᱤᱭᱩᱴᱟᱨ ᱢᱟ ᱢᱤᱫᱴᱮᱱ ᱠᱚᱢᱚᱱ ᱥᱟᱵᱡᱮᱠᱴ ᱞᱮᱠᱟ ᱦᱩᱭ ᱛᱤᱸᱜᱩ ᱟᱠᱟᱱ ᱤᱥᱠᱩᱞ ᱠᱚᱞᱮᱡ ᱠᱚᱨᱮ ᱮᱛᱚᱦᱚᱵ ᱠᱟᱛᱮᱫ ᱥᱟᱱᱟᱢ ᱡᱟᱭᱜᱟ ᱨᱮᱜᱮ ᱤᱮᱦᱤᱧ ᱜᱟᱯᱟ ᱫᱚ ᱠᱚᱢᱯᱤᱭᱩᱴᱟᱨ ᱯᱟᱲᱦᱟᱜ ᱫᱚ ᱢᱤᱫᱴᱮᱱ ᱠᱳᱢᱯᱟᱞᱥᱟᱨᱤ ᱥᱟᱵᱡᱮᱠᱴ ᱠᱚ ᱫᱚᱦᱚ ᱟᱠᱟᱫᱟ ᱟᱞᱮ ᱡᱟᱦᱟᱸᱨᱮ ᱢᱮᱱᱟᱜ ᱟᱠᱟᱫ ᱞᱮᱭᱟ ᱱᱚᱸᱰᱮ ᱢᱟᱱᱮ ᱯᱩᱨᱵᱚ ᱵᱚᱨᱫᱷᱚᱢᱟᱱ ᱡᱟᱦᱟᱸ ᱫᱚ ᱯᱚᱥᱪᱤᱢᱵᱚᱝᱜᱚ ᱯᱚᱱᱚᱛ ᱨᱮᱱᱟᱜ ᱠᱟᱱᱟ ᱱᱚᱸᱰᱮ ᱦᱚᱸ ᱱᱚᱣᱟ ᱟᱥᱮᱯᱟᱥᱮᱨᱮ ᱢᱤᱫᱴᱮᱱ ᱤᱥᱠᱩᱞ ᱢᱮᱱᱟᱜᱼᱟ ᱰᱟᱭᱢᱚᱱᱰᱡᱳᱲ ᱦᱟᱭᱼᱤᱥᱠᱩᱞ ᱚᱸᱰᱮ ᱦᱚᱸ ᱠᱤᱱᱛᱩ ᱠᱚᱢᱯᱤᱭᱩᱴᱟᱨ ᱯᱟᱲᱦᱟᱜ ᱪᱟᱞᱟᱜ ᱠᱟᱱᱟ ᱯᱟᱹᱴᱷᱩᱣᱟᱹᱠᱩ ᱠᱮᱞᱟᱥ ᱯᱷᱟᱭᱤᱵᱷ ᱠᱷᱚᱱᱜᱮ ᱠᱚᱢᱯᱤᱭᱩᱴᱟᱨ ᱠᱚ ᱪᱮᱫ ᱟᱠᱚ ᱠᱟᱱᱟ ᱚᱱᱟ ᱥᱟᱶ ᱥᱟᱶᱛᱮ ᱤᱥᱠᱩᱞ ᱠᱚᱞᱮᱡ ᱨᱮᱢᱟ ᱡᱮᱢᱚᱱ ᱠᱚᱢᱯᱤᱭᱩᱴᱟᱨ ᱥᱮᱬᱟᱢᱟ ᱦᱩᱭᱩᱜ ᱠᱟᱱᱜᱮ ᱚᱱᱠᱟᱜᱮ ᱚᱱᱟ ᱟᱥᱮᱯᱟᱥᱮ ᱱᱚᱶᱟ ᱵᱟᱡᱟᱨ ᱠᱚᱨᱮᱦᱚᱸ ᱟᱭᱢᱟ ᱞᱮᱠᱟᱱᱟᱜ ᱠᱚᱢᱯᱤᱭᱩᱴᱟᱨ ᱥᱮᱱᱴᱟᱨ ᱢᱮᱱᱟᱜᱼᱟ ᱡᱮᱢᱚᱱ ᱡᱩᱵᱚ ᱠᱚᱢᱯᱤᱭᱩᱴᱟᱨ ᱥᱮᱱᱴᱟᱨ ᱦᱮᱸ ᱚᱱᱟ ᱠᱚ ᱥᱮᱱᱴᱟᱨ ᱠᱚᱨᱮᱦᱚᱸ ᱰᱤᱴ ᱰᱤᱯᱞᱳᱢᱟ ᱮᱢᱟᱱ ᱥᱤᱴᱟ ᱰᱤᱴᱟ ᱚᱱᱠᱟᱱᱟᱜ ᱟᱭᱢᱟ ᱞᱮᱠᱟᱱᱟᱜ ᱠᱳᱨᱥ ᱦᱚᱸ ᱠᱤᱱᱛᱩ ᱠᱚ ᱪᱟᱹᱞᱩ ᱟᱠᱟᱫᱟ ᱟᱨ ᱚᱱᱟ ᱠᱚᱨᱮ ᱯᱟᱹᱴᱷᱩᱣᱟᱹ ᱠᱚ ᱛᱮᱦᱤᱧ ᱜᱟᱯᱟ ᱟᱹᱰᱤ ᱟᱸᱴ ᱜᱮᱠᱚ ᱚᱱᱟ ᱠᱚ ᱠᱳᱨᱥ ᱠᱚ ᱠᱚᱨᱟᱣᱮᱫᱟ